ᱱᱤᱛᱚᱜ ᱫᱚ ᱵᱟᱥ ᱠᱚ ᱟᱹᱰᱤ ᱥᱩᱵᱤᱫᱷᱟ ᱜᱮᱭᱟ ᱟᱨ ᱡᱟᱦᱟᱸ ᱠᱷᱚᱱ ᱪᱟᱞᱟᱜ ᱮᱢ ᱢᱮᱱᱟ ᱚᱸᱰᱮ ᱠᱷᱚᱱ ᱜᱮᱢ ᱪᱟᱞᱟᱣ ᱫᱟᱲᱮᱭᱟᱜᱼᱟ ᱟᱨ ᱡᱟᱦᱟᱸ ᱛᱤᱱᱟᱹᱜ ᱡᱷᱟᱹᱞ ᱪᱟᱞᱟᱜ ᱮᱢ ᱢᱮᱱᱟ ᱚᱸᱰᱮ ᱠᱷᱚᱱ ᱜᱮᱢ ᱪᱟᱞᱟᱣ ᱫᱟᱲᱮᱭᱟᱜᱼᱟ ᱴᱨᱮᱱ ᱛᱮᱦᱚᱸ ᱡᱟᱦᱟᱸ ᱛᱤᱱᱟᱹᱜ ᱡᱷᱟᱹᱞ ᱪᱟᱞᱟᱜ ᱮᱢ ᱢᱮᱱᱟ ᱤᱱᱟᱹᱜ ᱡᱷᱟᱹᱞ ᱜᱮᱢ ᱪᱟᱞᱟᱣ ᱫᱟᱲᱮᱭᱟᱜᱼᱟ ᱟᱨ ᱡᱟᱦᱟᱸ ᱛᱤᱱᱟᱹᱜ ᱡᱷᱟᱹᱞ ᱪᱟᱞᱟᱜ ᱥᱟᱱᱟ ᱢᱮᱭᱟ ᱩᱱᱟᱹᱜ ᱡᱷᱟᱹᱞ ᱜᱮᱢ ᱪᱟᱞᱟᱣ ᱫᱟᱲᱮᱭᱟᱜᱼᱟ ᱟᱨ ᱦᱟᱣᱟᱭ ᱡᱟᱦᱟᱡᱽ ᱛᱮ ᱨᱮᱦᱚᱸ ᱡᱟᱦᱟᱸ ᱛᱤᱱᱟᱹᱜ ᱡᱷᱟᱹᱞ ᱪᱟᱞᱟᱜ ᱥᱟᱱᱟ ᱢᱮᱭᱟ ᱤᱱᱟᱹᱜ ᱡᱷᱟᱹᱞ ᱮᱢ ᱪᱟᱞᱟᱣ ᱫᱟᱲᱮᱭᱟᱜᱼᱟ ᱟᱨ ᱢᱤᱫ ᱫᱤᱱ ᱫᱤᱱ ᱛᱮᱜᱮᱢ ᱦᱮᱡ ᱥᱮᱱ ᱫᱟᱲᱮᱭᱟᱜᱼᱟ ᱟᱨ ᱡᱚᱛᱚᱣᱟᱜ ᱠᱟᱹᱢᱤᱢ ᱪᱟᱵᱟ ᱫᱟᱲᱮᱭᱟᱜᱼᱟ ᱯᱩᱨᱟᱹᱣ ᱫᱟᱲᱮᱭᱟᱜ ᱟᱢ ᱠᱟᱹᱢᱤ ᱦᱚᱸ ᱟᱨ ᱨᱳᱰ ᱠᱚ ᱟᱹᱰᱤ ᱠᱷᱟᱨᱟᱯ ᱜᱮᱭᱟ ᱡᱮᱭᱥᱮ ᱠᱤ ᱚᱱᱟ ᱠᱚ ᱵᱮᱱᱟᱣ ᱞᱟᱹᱜᱤᱫ ᱛᱮ ᱟᱹᱰᱤ ᱟᱭᱢᱟ ᱠᱷᱚᱨᱪᱟᱜ ᱠᱟᱱᱟ ᱟᱨ ᱡᱮᱭᱥᱮ ᱠᱤ ᱵᱩᱨᱩ ᱠᱚ ᱞᱟ ᱥᱚᱢᱟᱱ ᱦᱩᱭᱩᱜ ᱠᱟᱱᱟ ᱚᱱᱟ ᱨᱮᱦᱚᱸ ᱫᱚᱢᱮ ᱫᱤᱱ ᱞᱟᱜᱟᱜ ᱠᱟᱱᱟ ᱫᱚᱢᱮ ᱥᱚᱢᱚᱭᱮ ᱦᱟᱛᱟᱣᱮᱫᱼᱟ ᱟᱨ ᱡᱮᱭᱥᱮ ᱠᱤ ᱯᱳᱞ ᱵᱮᱱᱟᱣ ᱞᱟᱹᱜᱤᱫ ᱛᱮᱦᱚᱸ ᱟᱭᱢᱟᱫᱤᱱ ᱞᱟᱜᱟᱜ ᱠᱟᱱᱟ ᱟᱨ ᱟᱭᱢᱟ ᱠᱷᱚᱨᱪᱟᱜ ᱠᱟᱱᱟ ᱟᱫᱚ ᱚᱱᱟ ᱠᱚ ᱥᱚᱢᱚᱥᱥᱟ ᱦᱩᱱᱟᱹᱝ ᱵᱟᱝ ᱦᱩᱭ ᱫᱚᱨᱠᱟᱨ ᱚᱱᱟᱛᱮ ᱟᱵᱚᱠᱤ ᱦᱩᱱᱟᱹᱝ ᱥᱚᱨᱠᱟᱨ ᱯᱚᱭᱥᱟᱭ ᱮᱢ ᱜᱚᱲᱚ ᱟᱵᱚᱱᱟ ᱦᱩᱱᱟᱹᱝ ᱥᱚᱨᱠᱟᱨ ᱜᱚᱲᱚ ᱟᱵᱚᱱᱟᱭ ᱦᱩᱱᱟᱹᱝ ᱟᱨ ᱜᱚᱲᱚ ᱟᱵᱚᱱᱟᱭ ᱟᱨ